ᱟᱞᱮ ᱵᱮᱝᱜᱚᱞ ᱨᱮᱱ ᱦᱚᱲ ᱠᱚᱣᱟᱜ ᱞᱟᱠᱪᱟᱨ ᱥᱮᱨᱶᱟ ᱫᱚ ᱡᱮᱞᱮᱠᱟ ᱥᱟᱠᱨᱟᱛ ᱢᱮᱱᱟᱜᱼᱟ ᱥᱟᱠᱨᱟᱛ ᱫᱚ ᱦᱩᱭᱩᱜ ᱠᱟᱱᱟ ᱱᱚᱣᱟ ᱯᱳᱥ ᱵᱚᱸᱜᱟ ᱥᱚᱝᱠᱨᱟᱱᱛᱤ ᱨᱮ ᱥᱟᱠᱨᱟᱛ ᱦᱩᱭᱩᱜᱼᱟ ᱥᱟᱠᱨᱟᱛ ᱦᱚᱸ ᱵᱟᱨᱫᱤᱱ ᱨᱮᱱᱟᱜ ᱥᱟᱠᱨᱟᱛ ᱢᱤᱛ ᱫᱚ ᱦᱩᱭᱩᱜ ᱠᱟᱱᱟ ᱦᱚᱞᱚᱝ ᱦᱩᱲᱩᱝ ᱢᱟᱦᱟ ᱛᱟᱨᱯᱚᱨᱮ ᱦᱩᱭᱩᱜ ᱠᱟᱱᱟ ᱥᱤᱧ ᱥᱟᱠᱨᱟᱛ ᱮᱨᱯᱚᱨᱮ ᱦᱩᱭᱩᱜ ᱠᱟᱱᱟ ᱡᱟᱦᱟᱸ ᱫᱚᱠᱚ ᱞᱟᱹᱭᱟᱜ ᱠᱟᱱᱟ ᱟᱠᱷᱟᱱ ᱦᱟᱛᱨᱟ ᱦᱮᱸ ᱤᱱᱟᱹ ᱢᱮᱱᱟᱜ ᱠᱟᱫᱟ ᱛᱟᱨᱯᱚᱨᱮ ᱤᱱᱟᱹᱯᱚᱨᱮ ᱦᱩᱭᱩᱜ ᱠᱟᱱᱟ ᱚᱸᱰᱮ ᱡᱟᱦᱟᱸ ᱫᱚ ᱢᱟᱜᱽ ᱥᱤᱢ ᱡᱚᱢ ᱢᱟᱜᱽ ᱵᱚᱸᱜᱟ ᱨᱮᱱᱟᱜ ᱢᱚᱬᱮ ᱢᱟᱦᱟ ᱨᱮ ᱢᱟᱜᱽ ᱥᱤᱢ ᱡᱚᱢ ᱠᱟᱛᱷᱟ ᱢᱮᱱᱟᱜ ᱠᱟᱫᱟ ᱛᱟᱨᱯᱚᱨᱮ ᱡᱩᱫᱤ ᱵᱚᱱ ᱞᱟᱹᱭᱟ ᱱᱚᱜᱼᱚᱭ ᱡᱟᱦᱟᱸ ᱵᱟᱦᱟ ᱵᱚᱸᱜᱟ ᱡᱟᱦᱟᱸ ᱯᱷᱟᱹᱜᱩᱱ ᱵᱚᱸᱜᱟ ᱵᱚᱱ ᱫᱟᱨᱟᱭ ᱠᱟᱱᱟ ᱵᱟᱦᱟ ᱵᱚᱸᱜᱟ ᱚᱱᱟ ᱵᱟᱦᱟ ᱵᱚᱸᱜᱟ ᱦᱚᱸ ᱢᱩᱞᱩᱜ ᱢᱚᱬᱮ ᱢᱟᱦᱟᱨᱮ ᱵᱟᱦᱟ ᱵᱚᱸᱜᱟ ᱦᱩᱭᱩᱜᱼᱟ ᱛᱟᱨᱯᱚᱨᱮ ᱱᱚᱛᱮ ᱡᱩᱫᱤ ᱵᱚᱱ ᱞᱟᱹᱭᱟ ᱮᱸᱜᱻ ᱟᱵᱚᱣᱟᱜ ᱥᱚᱦᱨᱟᱭ ᱦᱮᱸ ᱥᱚᱦᱨᱟᱭ ᱦᱚᱸ ᱥᱚᱦᱨᱟᱭ ᱪᱟᱸᱫᱳ ᱨᱮᱭᱟᱜ ᱟᱢᱵᱟ ᱵᱟᱹᱥᱭᱟᱹ ᱨᱮ ᱦᱩᱭᱩᱜᱼᱟ ᱥᱚᱦᱨᱟᱭ ᱦᱚᱸ ᱢᱚᱬᱮ ᱢᱟᱦᱟ ᱨᱮᱱᱟᱜ ᱢᱚᱬᱮ ᱫᱤᱱ ᱨᱮᱱᱟᱜ ᱚᱱᱟ ᱯᱚᱨᱚᱵᱽ ᱠᱟᱱᱟ ᱦᱮᱸ ᱢᱚᱬᱮ ᱢᱟᱦᱟ ᱠᱚ ᱯᱟᱞᱟᱣᱟ ᱚᱱᱟ ᱥᱟᱶᱛᱮ ᱟᱨᱚ ᱚᱸᱰᱮ ᱡᱩᱫᱤ ᱵᱚᱱ ᱧᱮᱞᱟ ᱱᱚᱜᱼᱚᱭ ᱡᱮ ᱟᱵᱚᱣᱟᱜ ᱜᱮᱞᱵᱟᱨ ᱪᱟᱸᱫᱳᱨᱮ ᱜᱮᱞᱵᱟᱨ ᱜᱚᱴᱟᱝ ᱞᱮᱠᱟᱱᱟᱜ ᱜᱮ ᱟᱵᱚᱣᱟᱜ ᱞᱟᱠᱪᱟᱨ ᱥᱮᱨᱶᱟ ᱠᱚ ᱢᱮᱱᱟᱜᱼᱟ ᱯᱚᱨᱚᱵᱽ ᱯᱩᱱᱟᱹᱭ ᱠᱚ ᱢᱮᱱᱟᱜ ᱛᱟᱵᱚᱱᱟ ᱡᱮᱞᱮᱠᱟ ᱚᱸᱰᱮ ᱟᱨᱚᱧ ᱞᱟᱹᱭᱟᱜ ᱠᱟᱱ ᱛᱟᱵᱚᱱᱟ ᱡᱮ ᱮᱨᱚᱜ ᱥᱤᱢ ᱡᱚᱢ ᱛᱟᱨᱯᱚᱨᱮ ᱡᱟᱱᱛᱷᱟᱲ ᱱᱚᱣᱟ ᱠᱚ ᱢᱮᱱᱟᱜ ᱠᱟᱫᱟ ᱥᱟᱶᱛᱮ ᱟᱨᱦᱚᱸ ᱚᱱᱠᱟᱱᱟᱜ ᱢᱮᱱᱟᱜ ᱠᱟᱫᱟ ᱡᱮᱢᱚᱱ ᱚᱸᱰᱮ ᱡᱩᱫᱤ ᱵᱚᱱ ᱞᱟᱹᱭ ᱠᱷᱟᱱ ᱚᱱᱮ ᱚᱸᱰᱮ ᱢᱟᱜ ᱢᱚᱬᱮ ᱠᱟᱛᱷᱟ ᱡᱟᱦᱟᱸ ᱦᱤᱡᱩᱜ ᱠᱟᱱ ᱛᱟᱵᱚᱱᱟ ᱦᱮᱸ ᱱᱚᱣᱟ ᱠᱟᱛᱷᱟ ᱢᱮᱱᱟᱜᱼᱟ ᱛᱟᱨᱯᱚᱨᱮ ᱟᱨᱚ ᱡᱩᱫᱤ ᱵᱚᱱ ᱞᱟᱹᱭᱟ ᱟᱭᱢᱟ ᱞᱮᱠᱟᱱᱟᱜ ᱱᱚᱜᱼᱚᱭ ᱡᱮ ᱠᱟᱨᱟᱢ ᱠᱟᱛᱷᱟ ᱵᱚᱱ ᱞᱟᱹᱭᱟ ᱠᱟᱨᱟᱢ ᱵᱚᱸᱜᱟ ᱢᱮᱱᱟᱜ ᱠᱟᱫᱟ ᱱᱚᱣᱟ ᱢᱮᱱᱟᱜᱼᱟ ᱦᱮᱸ ᱥᱟᱶᱛᱮ ᱟᱨᱚ ᱢᱮᱱᱟᱜᱼᱟ ᱡᱮᱢᱚᱱ ᱞᱟᱹᱭ ᱠᱷᱟᱱ ᱱᱚᱜᱼᱚᱭ ᱡᱮ ᱟᱭᱢᱟ ᱞᱮᱠᱟᱵᱚ ᱵᱤᱱᱛᱤ ᱵᱟᱸᱠᱷᱮᱲ ᱱᱚᱣᱟ ᱠᱟᱛᱷᱟ ᱠᱚ ᱢᱮᱱᱟᱜ ᱛᱟᱵᱚᱱᱟ ᱦᱮᱸ ᱛᱟᱨᱯᱚᱨᱮ ᱡᱚᱢᱥᱤᱢ ᱵᱤᱱᱛᱤ ᱢᱮᱱᱟᱜᱼᱟ ᱦᱮᱸ ᱠᱟᱨᱟᱢ ᱵᱤᱱᱛᱤ ᱠᱟᱛᱷᱟ ᱢᱮᱱᱟᱜᱼᱟ ᱱᱚᱜ ᱱᱚᱝᱠᱟᱱᱟᱜ ᱯᱚᱨᱚᱵᱽ ᱠᱚ ᱟᱵᱚ ᱯᱟᱞᱮ ᱵᱮᱝᱜᱚᱞ ᱨᱮ ᱡᱟᱦᱟᱸ ᱟᱵᱚᱣᱟᱜ ᱥᱮᱨᱶᱟ ᱯᱚᱨᱚᱵᱽᱼᱯᱟᱹᱞᱤ ᱠᱚ ᱢᱮᱱᱟᱜᱼᱟ ᱱᱚᱜᱼᱚ ᱱᱚᱣᱟ ᱠᱚᱞᱮ ᱢᱟᱱᱟᱣ ᱵᱟᱛᱟᱣ ᱮᱫᱟ